ᱦᱮᱸ ᱵᱮᱝᱜᱚᱞ ᱨᱮᱱ ᱥᱟᱱᱛᱟᱲ ᱫᱚ ᱟᱹᱰᱤ ᱟᱹᱰᱤ ᱱᱟᱯᱟᱭ ᱱᱟᱯᱟᱭ ᱞᱟᱠᱪᱟᱨ ᱦᱮᱱᱟᱜ ᱛᱟᱠᱚᱣᱟ ᱥᱮ ᱵᱮᱝᱜᱚᱞ ᱨᱮᱱ ᱢᱚᱛᱚ ᱫᱚ ᱵᱟᱹᱧ ᱵᱟᱲᱟᱭᱟ ᱜᱚᱴᱟ ᱜᱮ ᱢᱮᱱᱟᱜᱼᱟ ᱟᱫᱚ ᱵᱮᱝᱜᱚᱞ ᱨᱮᱱᱟᱜ ᱤᱧ ᱞᱟᱹᱭᱮᱫᱼᱟ ᱚᱱᱮ ᱵᱟᱠᱚ ᱢᱮᱱᱟ ᱡᱮ ᱵᱟᱨᱚ ᱵᱚᱸᱜᱟ ᱨᱮ ᱛᱮᱨᱚ ᱯᱟᱨᱵᱚᱱ ᱫᱚ ᱦᱩᱭᱩᱜ ᱠᱟᱱᱟ ᱮᱨ ᱟᱯᱷᱚᱨ ᱤᱨ ᱢᱟᱱᱮ ᱥᱟᱱᱛᱟᱞᱟᱜ ᱜᱮ ᱢᱮᱱᱟᱜᱼᱟ ᱛᱮᱨᱚ ᱴᱤ ᱢᱤᱫ ᱥᱮᱨᱢᱟ ᱨᱮ ᱱᱚᱣᱟ ᱠᱚᱫᱚ ᱞᱮᱠᱷᱟ ᱞᱮᱠᱷᱟᱱ ᱧᱟᱢᱚᱜᱼᱟ ᱢᱟᱱᱮ ᱢᱟᱱᱮ ᱵᱚᱸᱜᱟ ᱵᱚᱸᱜᱟ ᱢᱩᱞᱩᱜ ᱯᱤᱪᱷᱟᱹ ᱜᱮ ᱦᱟᱸᱜ ᱢᱮᱱᱟᱜᱼᱟ ᱟᱵᱚᱣᱟᱜ ᱫᱚ ᱟᱫᱚ ᱚᱱᱠᱟ ᱜᱮ ᱡᱟᱱᱛᱷᱟᱲ ᱠᱚ ᱢᱮᱱᱟᱜᱼᱟ ᱥᱚᱨᱦᱟᱭ ᱠᱚ ᱢᱮᱱᱟᱜᱼᱟ ᱵᱟᱦᱟ ᱠᱚ ᱢᱮᱱᱟᱜᱼᱟ ᱮᱨ ᱢᱮᱱᱟᱜᱼᱟ ᱟᱯᱷᱚᱨ ᱢᱮᱱᱟᱜᱼᱟ ᱤᱨ ᱢᱮᱱᱟᱜᱼᱟ ᱛᱟᱯᱚᱨᱮ ᱢᱮᱱᱟᱜᱼᱟ ᱱᱚᱝᱠᱟᱱᱟᱜ ᱞᱮᱠᱷᱟ ᱡᱚᱲᱟᱣ ᱞᱮᱫᱟᱞᱮ ᱥᱮ ᱚᱞ ᱠᱚᱦᱚᱸ ᱚᱞ ᱦᱩᱭᱟᱠᱟᱱᱟ ᱡᱮ ᱱᱚᱝᱠᱟᱱᱟᱜ ᱢᱮᱱᱟᱜᱼᱟ ᱛᱟᱨᱯᱚᱨᱮ ᱟᱹᱰᱤ ᱥᱟᱭ ᱵᱮᱝᱜᱚᱞ ᱨᱮᱱ ᱮᱱᱛᱮᱫ ᱱᱩᱠᱩ ᱡᱟᱦᱟᱸᱭ ᱫᱚ ᱥᱟᱱᱛᱟᱞ ᱢᱮᱱᱟᱜ ᱵᱚᱱᱟ ᱠᱷᱮᱨᱣᱟᱲ ᱟᱫᱚ ᱜᱚᱴᱟ ᱴᱟᱺᱰᱤ ᱜᱮ ᱠᱤᱱᱛᱩ ᱱᱚᱣᱟ ᱠᱚ ᱯᱚᱨᱚᱵ ᱤᱭᱟᱹ ᱫᱚ ᱠᱟᱞᱪᱟᱨ ᱫᱚ ᱡᱚᱛᱚ ᱜᱮ ᱱᱚᱝᱠᱟ ᱴᱤᱠᱟᱹᱣ ᱢᱮᱱᱟᱜ ᱜᱮᱭᱟ ᱱᱤᱛ ᱦᱚᱸ ᱵᱟᱝ ᱪᱟᱵᱟᱣ ᱠᱟᱱᱟ ᱟᱨ ᱱᱤᱛᱳᱜ ᱫᱚ ᱟᱨᱦᱚᱸ ᱡᱤᱣᱮᱫ ᱨᱩᱣᱟᱹᱲᱚᱜ ᱠᱟᱱᱟ ᱱᱤᱛᱳᱜ ᱫᱚ ᱜᱚᱴᱟ ᱯᱟᱲᱟ ᱯᱟᱲᱟ ᱜᱮ ᱡᱟᱦᱟᱸ ᱢᱤᱫ ᱡᱚᱠᱷᱚᱱ ᱦᱟᱸᱜ ᱰᱷᱤᱞᱟᱹᱣ ᱞᱮᱫᱟ ᱠᱚ ᱥᱮ ᱦᱤᱲᱤᱧ ᱧᱚᱜ ᱞᱮᱫᱟ ᱠᱚ ᱥᱮ ᱪᱮᱫᱞᱮᱠᱟ ᱪᱚᱝ ᱦᱟᱸᱜ ᱠᱚ ᱢᱚᱱᱮᱭᱮᱫ ᱛᱟᱦᱮᱱᱚᱜᱼᱟ ᱚᱱᱮ ᱫᱤᱠᱩ ᱯᱩᱥᱤᱭᱟᱜ ᱠᱟᱛᱷᱟ ᱛᱮ ᱪᱮᱫᱞᱮᱠᱟ ᱠᱚ ᱪᱟᱞᱟᱜ ᱠᱟᱱ ᱛᱟᱦᱮᱱᱟ ᱢᱮᱱᱠᱷᱟᱱ ᱱᱤᱛᱳᱜ ᱫᱚ ᱡᱚᱛᱚ ᱚᱱᱟ ᱠᱚ ᱥᱟᱵ ᱨᱟᱠᱟᱵ ᱨᱩᱣᱟᱹᱲᱚᱜ ᱠᱟᱱᱟ ᱵᱟᱹᱭ ᱵᱟᱹᱭ ᱛᱮ ᱢᱟᱱᱮ ᱜᱚᱴᱟ ᱵᱟᱝᱞᱟ ᱜᱮ ᱧᱮᱞᱚᱜ ᱠᱟᱱᱟ ᱡᱮ ᱟᱹᱰᱤ ᱱᱟᱯᱟᱭ ᱱᱟᱯᱟᱭ ᱯᱚᱨᱚᱵᱽᱼᱯᱩᱱᱟᱹᱭ ᱦᱩᱭᱩᱜ ᱠᱟᱱᱟ ᱟᱹᱰᱤ ᱱᱟᱯᱟᱭ ᱱᱟᱯᱟᱭ ᱡᱟᱦᱟᱸ ᱟᱞᱮ ᱦᱚᱸᱞᱮ ᱠᱚᱨᱟᱣᱟ ᱟᱞᱮ ᱴᱚᱞᱟ ᱠᱚᱨᱮ ᱦᱚᱸᱞᱮ ᱠᱚᱨᱟᱣᱫᱟ ᱥᱟᱱᱟᱢ ᱜᱮᱞᱮ ᱠᱚᱨᱟᱣᱫᱟ ᱡᱚᱛᱚ ᱜᱮ ᱱᱟᱯᱟᱭ ᱨᱮᱞᱮ ᱡᱚᱜᱟᱣ ᱫᱚᱦᱚ ᱟᱹᱜᱩᱣ ᱠᱟᱜᱼᱟ